ᱤᱥᱤᱱ ᱚᱠᱛᱚ ᱮᱛᱚᱦᱚᱵ ᱫᱚ ᱤᱧ ᱥᱟᱦᱟᱱᱤᱧ ᱟᱹᱜᱩᱭᱟ ᱥᱟᱦᱟᱱ ᱟᱹᱜᱩ ᱠᱟᱛᱮᱫ ᱤᱧ ᱚᱸᱰᱮ ᱪᱩᱞᱦᱟᱹ ᱨᱮ ᱢᱟᱹᱪᱤᱥ ᱛᱮ ᱥᱮᱸᱜᱮᱞ ᱤᱧ ᱫᱷᱚᱨᱟᱣᱟ ᱚᱱᱟ ᱢᱟᱹᱪᱤᱥ ᱠᱷᱟᱹᱰᱤ ᱤᱧ ᱟᱹᱛᱷᱟᱹᱲᱤᱭᱟᱹ ᱡᱟᱦᱟᱸ ᱨᱮ ᱵᱟᱹᱧ ᱜᱤᱰᱤᱭᱟ ᱪᱮᱫᱟᱜ ᱥᱮ ᱢᱟᱹᱪᱤᱥ ᱠᱷᱟᱹᱰᱤᱧ ᱜᱤᱰᱤ ᱞᱮᱠᱷᱟᱱ ᱡᱟᱦᱟᱱ ᱠᱚᱠᱚ ᱟᱛᱟᱨᱚᱜᱼᱟ ᱥᱮ ᱡᱟᱦᱟᱱᱟᱜ ᱠᱚ ᱟᱛᱟᱨᱚᱜᱼᱟ ᱚᱱᱟᱛᱮ ᱢᱟᱹᱪᱤᱥ ᱠᱷᱟᱹᱰᱤ ᱫᱚ ᱟᱹᱛᱷᱟᱹᱲᱤᱭᱟᱹ ᱡᱟᱦᱟᱸ ᱨᱮ ᱵᱟᱝ ᱜᱤᱰᱤ ᱞᱟᱹᱠᱛᱤ ᱠᱟᱱᱟ ᱟᱨ ᱠᱚᱲᱦᱟ ᱨᱮ ᱥᱩᱱᱩᱢ ᱫᱩᱞ ᱚᱠᱛᱚ ᱠᱚᱲᱦᱟᱧ ᱧᱮᱞᱟ ᱫᱟᱜ ᱢᱮᱱᱟᱜ ᱟᱥᱮ ᱵᱟᱹᱪᱩᱜᱼᱟ ᱫᱟᱜ ᱡᱩᱫᱤ ᱛᱟᱦᱮᱱᱟ ᱟᱨ ᱤᱧ ᱚᱸᱰᱮ ᱥᱩᱱᱩᱢᱤᱧ ᱫᱩᱞᱟ ᱮᱱᱠᱷᱟᱱ ᱚᱱᱟ ᱥᱩᱱᱩᱢ ᱢᱟ ᱛᱤ ᱨᱮᱦᱚᱸ ᱯᱟᱹᱥᱤᱨᱚᱜᱼᱟ ᱢᱮᱫᱦᱟ ᱨᱮ ᱯᱟᱹᱥᱤᱨᱚᱜᱼᱟ ᱦᱚᱴᱚᱜ ᱨᱮ ᱯᱟᱹᱤᱨᱚᱜᱼᱟ ᱯᱟᱹᱥᱤᱨ ᱞᱮᱱᱠᱷᱟᱱ ᱯᱷᱩᱞᱟᱹᱣᱟ ᱜᱷᱟᱜᱟᱣᱟ ᱚᱱᱟᱛᱮ ᱥᱩᱱᱩᱢ ᱫᱩᱞ ᱢᱟᱲᱟᱝ ᱨᱮ ᱠᱟᱱᱛᱤ ᱨᱮ ᱧᱮᱞ ᱢᱮ ᱠᱤ ᱫᱟᱜ ᱢᱮᱱᱟᱜ ᱟᱥᱮ ᱵᱟᱹᱪᱩᱜᱼᱟ ᱫᱟᱜ ᱢᱮᱱᱟᱜ ᱠᱷᱟᱱ ᱚᱱᱟ ᱥᱮᱸᱜᱮᱞ ᱛᱮ ᱡᱩᱞ ᱠᱟᱛᱮᱫ ᱠᱟᱹᱡ ᱥᱟᱹᱠᱤᱛ ᱢᱮ ᱪᱟᱵᱟᱭ ᱢᱮ ᱟᱨ ᱤᱥᱤᱱ ᱚᱠᱛᱚ ᱫᱚ ᱴᱨᱤᱠᱚᱴᱟᱝ ᱞᱩᱜᱽᱲᱤ ᱠᱚᱫᱚ ᱵᱟᱝ ᱵᱮᱵᱷᱟᱨ ᱞᱟᱹᱠᱛᱤᱭᱟ ᱪᱮᱫᱟᱜ ᱥᱮ ᱚᱱᱟ ᱨᱮᱫᱚ ᱞᱟᱜᱮ ᱥᱮᱸᱜᱮᱞ ᱠᱚ ᱞᱟᱜᱟᱜᱼᱟ ᱟᱨ ᱤᱥᱤᱱ ᱦᱩᱭ ᱞᱮᱠᱷᱟᱱᱮᱢ ᱮᱠᱷᱮᱱ ᱛᱤ ᱛᱮᱫᱚ ᱟᱞᱚᱢ ᱟᱬᱜᱚᱭᱟ ᱮᱠᱷᱮᱱ ᱛᱤ ᱛᱮᱢ ᱟᱬᱜᱚ ᱞᱮᱠᱷᱟᱱ ᱛᱤ ᱛᱤᱢ ᱟᱛᱟᱨᱚᱜᱼᱟ ᱚᱱᱟᱛᱮ ᱚᱱᱟ ᱞᱟᱹᱜᱤᱫ ᱢᱤᱫᱴᱤᱱ ᱞᱩᱜᱽᱲᱤ ᱫᱚᱨᱠᱟᱨᱚᱜᱼᱟ ᱦᱩᱰᱤᱧ ᱫᱷᱟᱨᱟ ᱦᱟᱸᱜ ᱪᱷᱤᱰᱟᱹ ᱠᱚ ᱦᱟᱸᱜ ᱞᱩᱜᱽᱲᱤ ᱠᱚ ᱚᱱᱟᱛᱮ ᱟᱬᱜᱚᱭ ᱢᱮ ᱮᱱᱠᱷᱟᱱ ᱫᱚ ᱛᱤ ᱠᱚ ᱵᱟᱢ ᱟᱛᱟᱨᱚᱜᱼᱟ ᱟᱨ ᱟᱹᱛᱷᱟᱹᱲᱤᱭᱟᱹ ᱦᱚᱨᱚ ᱵᱚᱨᱚ ᱡᱟᱦᱟᱸ ᱛᱮᱦᱟᱸᱜ ᱮᱢ ᱛᱮᱱ ᱠᱟᱜᱼᱟ ᱚᱱᱟ ᱠᱚ ᱟᱞᱚᱢ ᱚᱪᱚᱜᱟ ᱛᱤ ᱛᱮ ᱪᱮᱫᱟᱜ ᱥᱮ ᱩᱱ ᱡᱚᱦᱚᱜ ᱦᱚᱸ ᱛᱤ ᱠᱚᱨᱮ ᱵᱷᱟᱯᱚᱜ ᱟᱢ ᱟᱹᱛᱷᱟᱹᱲᱤᱭᱟᱹ ᱟᱞᱚᱢ ᱚᱪᱚᱜᱟ